ᱤᱧ ᱟᱵᱚᱨᱮᱱ ᱥᱚᱛᱚᱱᱛᱨᱚᱛᱟ ᱥᱚᱝᱜᱨᱟᱢ ᱥᱮᱱᱟᱱᱤᱠ ᱥᱤᱫᱩᱼᱠᱟᱹᱱᱩ ᱟᱜ ᱪᱤᱛᱟᱹᱨᱤᱧ ᱵᱮᱱᱟᱣ ᱠᱟᱫᱟ ᱟᱨ ᱚᱱᱠᱟᱛᱮ ᱚᱱᱠᱟ ᱞᱮᱠᱟᱛᱮ ᱩᱱᱠᱤᱱ ᱫᱚ ᱟᱹᱠᱤᱱ ᱟᱹᱠᱤᱱᱟᱜ ᱪᱤᱛᱟᱹᱨ ᱧᱮᱞ ᱠᱟᱛᱮᱫ ᱤᱧ ᱱᱚᱣᱟᱧ ᱩᱭᱦᱟᱹᱨ ᱠᱮᱫᱟ ᱡᱮ ᱱᱩᱠᱤᱱ ᱫᱚ ᱟᱵᱚ ᱥᱟᱱᱛᱟᱲ ᱦᱩᱞ ᱵᱤᱫᱽᱫᱨᱳᱦᱚ ᱨᱮ ᱟᱹᱰᱤ ᱢᱟᱨᱟᱝ ᱡᱳᱜᱽᱫᱟᱱ ᱠᱤᱱ ᱮᱢ ᱞᱮᱫᱼᱟ ᱟᱨ ᱚᱱᱟ ᱨᱟᱹᱥᱠᱟᱹᱛᱮ ᱤᱧᱦᱚᱸ ᱩᱱᱠᱤᱱᱟᱜ ᱪᱤᱛᱟᱹᱨᱤᱧ ᱵᱮᱱᱟᱣ ᱥᱚᱫᱚᱨ ᱠᱮᱫᱟ ᱟᱨ ᱚᱱᱠᱟ ᱞᱮᱠᱟᱛᱮ ᱩᱱᱠᱤᱱ ᱫᱚ ᱟᱹᱠᱤᱱ ᱟᱹᱠᱤᱱᱨᱮᱱ ᱥᱟᱱᱟᱢ ᱫᱤᱥᱩᱣᱟᱹ ᱠᱚ ᱞᱮᱠᱟᱛᱮ ᱩᱱᱠᱤᱱ ᱫᱚ ᱥᱚᱨᱮᱥ ᱢᱮᱱᱛᱮ ᱠᱚ ᱢᱚᱱᱮ ᱠᱤᱱ ᱛᱟᱦᱮᱱᱟ ᱟᱨ ᱚᱱᱟ ᱞᱮᱠᱟᱛᱮ ᱩᱱᱠᱤᱱᱟᱜ ᱪᱤᱛᱟᱹᱨ ᱤᱧ ᱵᱮᱱᱟᱣ ᱠᱮᱫᱼᱟ ᱟᱨ ᱡᱟᱦᱟᱸ ᱩᱭᱦᱟᱹᱨᱚᱜᱼᱟ ᱡᱮ ᱩᱱᱠᱤᱱᱟᱜ ᱱᱟᱜᱟᱢ ᱠᱟᱛᱷᱟ ᱚᱱᱟ ᱥᱟᱶᱛᱮ ᱩᱱᱠᱤᱱᱟᱜ ᱪᱤᱛᱟᱹᱨ ᱧᱮᱞ ᱠᱟᱛᱮᱫ ᱟᱹᱰᱤ ᱜᱟᱱᱤᱧ ᱩᱭᱦᱟᱹᱨ ᱠᱮᱫᱼᱟ ᱟᱨ ᱟᱵᱚ ᱫᱤᱥᱚᱢ ᱨᱮᱭᱟᱜ ᱡᱟᱦᱟᱸ ᱜᱚᱵᱚᱞ ᱟᱠᱟᱱ ᱤᱝᱨᱮᱹᱡᱽ ᱥᱟᱥᱚᱱᱛᱮ ᱚᱱᱟ ᱠᱷᱚᱱᱠᱤᱱ ᱵᱟᱧᱪᱟᱣ ᱨᱟᱲᱟ ᱫᱩᱜ ᱠᱮᱫ ᱵᱚᱱᱟ ᱟᱨᱦᱚᱸ ᱟᱭᱢᱟ ᱥᱟᱱᱛᱷᱟᱞ ᱵᱤᱫᱽᱫᱨᱳᱦᱚ ᱨᱮᱱ ᱥᱟᱱᱟᱢ

ᱥᱤᱫᱩ ᱠᱟᱹᱱᱩ ᱟᱨ ᱚᱱᱟ ᱥᱟᱶᱛᱮ ᱯᱷᱩᱞᱳ ᱡᱷᱟᱱᱳ ᱟᱨ ᱵᱤᱨ ᱥᱚᱦᱤᱫ ᱵᱤᱨᱥᱟ ᱢᱩᱱᱰᱟ ᱞᱮᱠᱟᱱ ᱫᱤᱥᱩᱣᱟᱹ ᱠᱚ ᱛᱟᱦᱮᱸᱠᱟᱱᱟ ᱩᱱᱠᱩ ᱠᱚ ᱢᱩᱫᱽᱨᱮ ᱥᱤᱫᱩᱼᱠᱟᱹᱱᱩ ᱟᱜ ᱪᱤᱛᱟᱹᱨ ᱤᱧ ᱵᱮᱱᱟᱣ ᱞᱮᱫᱼᱟ ᱟᱨ ᱚᱱᱟ ᱪᱤᱛᱟᱹᱨ ᱢᱮᱱ ᱠᱟᱛᱮᱫ ᱤᱧ ᱟᱹᱰᱤ ᱢᱤᱱᱟᱹᱧᱟ ᱟᱨ ᱚᱱᱟ ᱤᱫᱤ ᱠᱟᱛᱮᱫ ᱤᱧ ᱟᱹᱰᱤᱧ ᱜᱚᱨᱵ ᱤᱧ ᱮᱫᱟ